ᱧᱮᱧᱮᱞᱤᱭᱟᱹ ᱠᱚ ᱢᱩᱫᱽᱨᱮ ᱡᱟᱦᱟᱸᱞᱮᱠᱟ ᱵᱷᱟᱵᱽᱱᱟ ᱠᱟᱛᱷᱟ ᱡᱮ ᱚᱠᱟ ᱞᱮᱠᱟ ᱠᱷᱟᱱ ᱱᱟᱯᱟᱭᱚᱜᱼᱟ ᱟᱨ ᱩᱱᱠᱩᱣᱟᱜ ᱢᱚᱱᱮᱨᱮ ᱪᱮᱫ ᱞᱮᱠᱟ ᱱᱟᱣᱟ ᱫᱤᱥᱟᱹ ᱦᱤᱡᱩᱜᱼᱟ ᱚᱱᱟ ᱫᱚ ᱦᱩᱭᱩᱜ ᱠᱟᱱᱟ ᱟᱵᱚᱠᱚ ᱛᱟᱞᱟᱨᱮ ᱡᱟᱦᱟᱸ ᱮᱱᱮᱡ ᱢᱮᱱᱟᱜᱼᱟ ᱰᱟᱱᱴᱟ ᱰᱷᱟᱱᱴᱟ ᱮᱱᱮᱡ ᱞᱮᱠᱟᱱ ᱮᱱᱮᱡ ᱠᱚ ᱡᱟᱦᱟᱸ ᱞᱮᱠᱟ ᱱᱟᱣᱟ ᱨᱟᱹᱥᱠᱟᱹᱭ ᱟᱹᱜᱩ ᱫᱟᱲᱮᱭᱟᱜᱼᱟ ᱮᱴᱟᱜ ᱮᱱᱮᱡ ᱥᱮᱨᱮᱧ ᱠᱚᱢᱟ ᱵᱚᱱ ᱮᱱᱮᱡ ᱠᱟᱱ ᱜᱮᱭᱟ ᱢᱮᱱᱠᱷᱟᱱ ᱰᱟᱱᱴᱟ ᱯᱷᱤᱨᱠᱟᱹᱞᱤ ᱱᱚᱣᱟ ᱠᱚᱦᱚᱸ ᱟᱹᱰᱤ ᱧᱮᱞ ᱫᱚᱨᱠᱟᱨᱚᱜ ᱠᱟᱱᱟ ᱡᱩᱫᱤ ᱰᱟᱱᱴᱟ ᱯᱷᱤᱨᱠᱟᱹᱞᱤ ᱠᱟᱨᱟᱢ ᱱᱚᱣᱟ ᱠᱚ ᱮᱱᱮᱡ ᱧᱮᱞ ᱞᱮᱠᱷᱟᱱ ᱢᱤᱫ ᱦᱚᱲᱟᱜ ᱡᱤᱣᱤᱨᱮ ᱱᱟᱣᱟ ᱨᱟᱹᱥᱠᱟᱹ ᱱᱤᱦᱟᱹᱛᱜᱮ ᱚᱯᱮᱞ ᱦᱤᱡᱩᱜᱼᱟ ᱚᱱᱟ ᱤᱫᱤ ᱠᱟᱛᱮ ᱟᱵᱚᱫᱚ ᱚᱱᱟ ᱠᱚᱫᱚ ᱥᱟᱵ ᱨᱟᱠᱟᱵ ᱦᱩᱭᱟᱵᱚᱱᱟ ᱟᱨ ᱚᱱᱟᱠᱚ ᱥᱟᱵ ᱨᱟᱠᱟᱵ ᱞᱮᱱᱟᱝ ᱱᱟᱦᱟᱜ ᱠᱚᱲᱟ ᱠᱩᱲᱤ ᱠᱚ ᱜᱤᱫᱽᱨᱟᱹ ᱠᱚᱣᱟᱜᱼᱨᱮ ᱡᱟᱦᱟᱸ ᱥᱟᱶᱛᱟ ᱟᱹᱨᱤ ᱵᱷᱟᱵᱽᱱᱟ ᱫᱚ ᱵᱚᱞᱚᱱᱟ ᱚᱱᱟᱠᱚ ᱵᱷᱟᱵᱽᱱᱟ ᱠᱚ ᱵᱚᱞ ᱞᱮᱱᱠᱷᱟᱱ ᱜᱮ ᱱᱩᱠᱩ ᱜᱤᱫᱟᱹᱨ ᱠᱚᱦᱚᱸ ᱟᱠᱚ ᱠᱚ ᱩᱭᱦᱟᱹᱨᱟ ᱟᱞᱮᱭᱟᱜ ᱫᱚ ᱵᱟᱝᱼᱟ ᱢᱟᱱᱮ ᱟᱹᱰᱤ ᱢᱚᱡᱽ ᱢᱚᱡᱽ ᱮᱱᱮᱡ ᱥᱮᱨᱮᱧ ᱢᱮᱱᱟᱜᱼᱟ ᱱᱤᱭᱟᱹ ᱰᱤᱥᱠᱳ ᱰᱤᱡᱮ ᱮᱱᱮᱡ ᱨᱮᱫᱚ ᱡᱟᱦᱟᱸ ᱛᱤᱱᱟᱹᱜ ᱢᱚᱡᱽ ᱢᱮᱱᱟᱜᱼᱟ ᱢᱮᱱᱠᱷᱟᱱ ᱟᱞᱮᱭᱟᱜ ᱮᱱᱮᱡ ᱥᱮᱨᱮᱧ ᱨᱮᱫᱚ ᱟᱞᱮᱭᱟᱜ ᱢᱟᱨᱮ ᱥᱮᱨᱮᱧ ᱢᱟᱨᱮ ᱮᱱᱮᱡ ᱨᱮᱜᱮ ᱢᱚᱡᱽ ᱫᱚ ᱢᱮᱱᱟᱜᱼᱟ ᱤᱧᱫᱚ ᱱᱚᱣᱟᱜᱤᱧ ᱩᱭᱦᱟᱹᱨᱟ ᱜᱤᱫᱟᱹᱨ ᱯᱤᱫᱟᱹᱨ ᱡᱟᱦᱟᱸᱜᱮ ᱢᱮᱱᱟᱜ ᱠᱚᱣᱟ ᱟᱵᱚᱨᱮᱱ ᱞᱟᱛᱟᱨ ᱜᱟᱛᱟᱠ ᱨᱮᱱ ᱩᱱᱠᱩ ᱫᱚ ᱱᱚᱣᱟ ᱮᱱᱮᱡ ᱥᱮᱨᱮᱧ ᱵᱚᱱ ᱧᱮᱞ ᱦᱚᱪᱚ ᱠᱚᱢᱟ ᱧᱮᱞ ᱦᱚᱪᱚ ᱠᱟᱛᱮ ᱱᱚᱣᱟ ᱥᱮᱨᱮᱧ ᱠᱚᱨᱮᱱᱟᱜ ᱡᱟᱦᱟᱸ ᱛᱤᱱᱟᱹᱜ ᱜᱩᱱ ᱠᱚ ᱢᱮᱱᱟᱜᱼᱟ ᱚᱱᱟᱠᱚ ᱯᱷᱳᱴᱮᱞᱟᱠᱚᱢᱟ